ᱦᱮᱞᱳ ᱟᱢ ᱠᱮᱵᱽ ᱰᱟᱭᱵᱟᱨᱮᱢ ᱞᱟᱹᱭᱮᱜᱼᱟ ᱪᱮ ᱚᱸᱻ ᱤᱧ ᱠᱮᱵᱤᱧ ᱵᱩᱠᱟ ᱤᱧ ᱫᱚ ᱠᱷᱟᱭᱟᱨᱵᱚᱱᱤ ᱠᱷᱚᱱᱤᱧ ᱞᱟᱹᱭᱮᱜᱼᱟ ᱚᱸᱻ ᱨᱟᱸᱪᱤ ᱥᱮᱱᱚᱜ ᱞᱟᱹᱜᱤᱫ ᱛᱮ ᱛᱤᱱᱟᱹᱜ ᱜᱟᱱ ᱵᱷᱟᱲᱟ ᱞᱟᱜᱟᱜᱼᱟ

ᱚᱸᱻ ᱦᱟᱡᱟᱨ ᱴᱟᱠᱟ ᱦᱮᱸ ᱟᱹᱰᱤ ᱰᱷᱮᱨᱮᱢ ᱞᱟᱹᱭᱮᱜᱼᱟ ᱪᱮ ᱮᱴᱟᱜ ᱠᱟᱛᱷᱟᱧ ᱠᱩᱞᱤ ᱮᱴᱟᱜ ᱨᱮᱧ ᱠᱩᱞᱤ ᱞᱟᱫ ᱠᱚᱣᱟ ᱚᱸᱰᱮ ᱠᱚ ᱞᱟᱹᱭᱮᱜᱼᱟ ᱥᱟᱛ ᱥᱚ ᱠᱚ ᱢᱮᱱᱮᱜᱼᱟ ᱟᱨ ᱟᱢᱮᱢ ᱞᱟᱹᱭᱮᱜᱼᱟ ᱦᱟᱡᱟᱨ ᱴᱟᱠᱟ ᱦᱮᱸ ᱦᱮᱸ ᱚᱸᱻ ᱟᱨ ᱥᱮᱭᱟᱨᱤᱧᱟᱹᱢ ᱡᱩᱫᱤ ᱮᱱᱠᱷᱟᱱ ᱫᱚ ᱮᱴᱟᱜ ᱠᱚ ᱟᱨᱚ ᱮᱴᱟᱜ ᱠᱚ ᱟᱨᱦᱚᱧ ᱤᱭᱟᱹ ᱠᱚᱣᱟ ᱤᱧ ᱮᱠᱞᱟ ᱛᱮᱫᱚ ᱵᱟᱝ ᱥᱮᱭᱟᱨ ᱢᱟᱱᱮ ᱛᱤᱱᱟᱹᱜ ᱠᱟᱛᱮ ᱦᱟᱸᱜ ᱞᱟᱜᱟᱜᱼᱟ ᱮᱱᱠᱷᱟᱱ ᱟᱹᱞᱤᱧᱜᱮ ᱱᱟᱜ ᱚᱸᱰᱮ ᱫᱚ ᱤᱭᱟᱹ ᱦᱩᱭᱟᱞᱤᱧᱟ ᱯᱮᱨᱮᱡ ᱦᱩᱭᱟᱞᱤᱧᱟ ᱟᱪᱪᱷᱟ ᱦᱮᱸᱛᱚ ᱮᱱᱠᱷᱟᱱ ᱫᱚ ᱛᱤᱱᱟᱹᱜ ᱜᱟᱱ ᱥᱚᱢᱚᱭ ᱞᱟᱜᱟᱜᱼᱟ ᱚᱸᱻ ᱩᱱᱤᱥ ᱛᱟᱹᱨᱤᱠᱷ ᱞᱤᱧ ᱪᱟᱞᱟᱜᱼᱟ ᱵᱟᱝᱜᱮ ᱟᱹᱞᱤᱧᱫᱚ ᱩᱱᱤᱥ ᱛᱟᱹᱨᱤᱠᱷ ᱞᱤᱧ ᱪᱟᱞᱟᱜᱼᱟ ᱟᱫᱚ ᱵᱩᱠᱤᱝ ᱮᱱᱠᱷᱟᱱ ᱫᱚ ᱞᱟᱹᱭᱟᱞᱤᱧ ᱵᱤᱱ ᱚᱱᱟ ᱮᱱᱠᱷᱟᱱ ᱫᱚ ᱮᱴᱟᱜᱟᱜ ᱠᱮᱵᱽ ᱨᱮᱦᱚᱸᱞᱤᱧ ᱵᱩᱠᱟ ᱟᱪᱪᱷᱟ ᱩᱱᱤᱭᱟᱜ ᱱᱚᱢᱵᱚᱨ ᱠᱚ ᱮᱢᱟᱞᱤᱧ ᱵᱤᱱ ᱛᱚᱵᱮ ᱮᱱᱠᱷᱟᱱ ᱫᱚ ᱩᱱᱠᱩ ᱠᱚ ᱦᱚᱸ ᱵᱩᱠ ᱠᱚ ᱦᱩᱭᱩᱜᱼᱟ ᱠᱟᱛᱷᱟ ᱦᱩᱭᱩᱜᱼᱟ ᱩᱱᱤ ᱥᱟᱶ ᱦᱳᱭ ᱛᱚᱵᱮ ᱩᱱᱤᱭᱟᱜ ᱠᱮᱱᱥᱮᱞ ᱠᱟᱛᱮ ᱛᱚᱵᱮ ᱛᱚᱵᱮ ᱟᱹᱞᱤᱧ ᱤᱫᱤ ᱞᱤᱧ ᱵᱮᱱ ᱛᱚᱵᱮ ᱦᱮᱸ ᱟᱨ ᱚᱸᱰᱮ ᱛᱤᱱ ᱨᱮᱵᱮᱱ ᱟ ᱜᱩᱭᱟ ᱵᱟᱝ ᱜᱮ ᱱᱟᱜ ᱚᱸᱻ ᱟᱨ ᱛᱤᱱᱟᱹᱜ ᱥᱚᱢᱚᱭ ᱠᱚᱛᱮ ᱵᱮᱱ ᱥᱮᱴᱮᱨᱟ ᱚᱱᱟ ᱜᱮᱞᱤᱧ ᱢᱮᱱᱮᱜᱼᱟ ᱤᱭᱟᱹ ᱚᱸᱻ ᱦᱤᱡᱩᱜ ᱤᱭᱟᱹ ᱥᱚᱢᱚᱭ ᱱᱟᱜ ᱞᱤᱧ ᱟᱹᱜᱩᱭᱮᱜᱼᱟ ᱦᱳᱭ ᱛᱤᱱ ᱨᱮᱵᱮᱱ ᱨᱩᱣᱟᱹᱲᱟ ᱛᱚ ᱛᱚ ᱮᱠᱡᱟᱢ ᱛᱮᱦᱮᱧᱟᱜ ᱫᱚ ᱛᱮᱦᱮᱧ ᱜᱮ ᱪᱟᱵᱟᱜ ᱠᱟᱱ ᱫᱚ ᱢᱤᱫ ᱫᱤᱱ ᱮᱠ ᱜᱷᱚᱱᱴᱟ ᱨᱮᱱᱟᱝ ᱜᱮ ᱢᱮᱱᱟᱜᱼᱟ

ᱛᱚᱵᱮ ᱮᱴᱟᱜᱟᱜ ᱵᱩᱠ ᱮᱴᱟᱜᱟᱜ ᱤᱭᱟᱭ ᱨᱮᱦᱚᱸ ᱡᱟᱦᱟᱸ ᱥᱮᱛᱟᱜ ᱦᱟᱹᱡᱩᱜᱼᱟ ᱚᱱᱟ ᱜᱟᱹᱰᱤ ᱨᱮᱦᱚᱸ ᱤᱭᱟᱹᱣᱟᱞᱤᱧ ᱵᱤᱱ ᱠᱚᱱᱴᱟᱠᱟᱞᱤᱧ ᱵᱤᱱ ᱮᱱᱠᱷᱟᱱ ᱟᱹᱵᱤᱱᱟᱜ ᱜᱟᱹᱰᱤ ᱛᱮᱞᱤᱧ ᱥᱮᱱᱚᱜᱼᱟ ᱟᱨ ᱚᱱᱟ ᱮᱴᱟᱜᱟᱜ ᱜᱟᱹᱰᱤ ᱛᱮᱦᱚᱸᱞᱤᱧ ᱦᱤᱡᱩᱜᱼᱟ ᱟᱨ ᱯᱮᱲᱟ ᱚᱲᱟᱜ ᱢᱟ ᱢᱮᱱᱟᱜ ᱢᱟ ᱢᱮᱱᱟᱜ ᱜᱮ ᱚᱸᱰᱮ ᱵᱟᱭ ᱛᱟᱦᱮᱸ ᱥᱟᱱᱟᱭᱮᱫ ᱞᱤᱧᱟᱹ ᱚᱸᱻ ᱦᱮᱸ ᱵᱟᱝ ᱜᱮ ᱟᱹᱞᱤᱧᱫᱚ ᱠᱮᱵᱽ ᱜᱮ ᱵᱩᱠᱟ ᱞᱤᱧ ᱵᱮᱱ ᱵᱟᱹᱞᱤᱧ ᱛᱟᱦᱮᱱᱟ ᱦᱳᱭ

ᱦᱚᱸ ᱦᱮᱸ ᱦᱳᱭ ᱛᱚᱵᱮ ᱴᱷᱤᱠ ᱜᱮᱭᱟ